ᱟᱢᱟᱜ ᱠᱩᱥᱤ ᱨᱟᱹᱡᱤ ᱛᱮ ᱚᱱᱠᱟᱱ ᱫᱤᱥ ᱦᱩᱫᱤᱥ ᱢᱤᱫ ᱵᱟᱨ ᱠᱟᱛᱷᱟ ᱞᱟᱹᱭ ᱥᱚᱫᱚᱨ ᱢᱮ ᱤᱧᱟᱹᱜ ᱠᱩᱥᱤ ᱛᱮᱫᱚ ᱠᱩᱥᱤᱭᱟᱜ ᱠᱟᱹᱢᱤ ᱠᱚᱫᱚ ᱦᱩᱭᱩᱜ ᱠᱟᱱᱟ ᱥᱚᱝᱥᱟᱨ ᱨᱮᱭᱟᱜ ᱠᱟᱹᱢᱤ ᱠᱤᱢᱵᱟ ᱜᱤᱫᱽᱨᱟᱹ ᱯᱟᱲᱦᱟᱣ ᱦᱚᱸ ᱤᱧ ᱫᱚ ᱠᱟᱹᱴᱤᱡ ᱠᱷᱚᱱ ᱜᱮ ᱥᱚᱝᱥᱟᱨ ᱨᱮᱱᱟᱜ ᱠᱟᱹᱢᱤ ᱠᱚ ᱫᱚᱢᱮ ᱤᱱᱴᱨᱮᱥ ᱢᱮᱱᱟᱜ ᱛᱤᱧᱟᱹ ᱟᱨ ᱠᱟᱹᱴᱤᱡ ᱠᱷᱚᱱ ᱜᱮ ᱤᱧ ᱠᱮᱞᱟᱥ ᱥᱮᱵᱷᱮᱱ ᱠᱷᱚᱱ ᱥᱚᱝᱥᱟᱨ ᱨᱮᱱᱟᱜ ᱡᱚᱛᱚ ᱠᱟᱹᱢᱤ ᱜᱮᱧ ᱠᱟᱹᱢᱤ ᱟᱠᱟᱫᱟ ᱫᱟᱠᱟ ᱤᱥᱤᱱ ᱠᱷᱚᱱ ᱚᱲᱟᱜ ᱡᱚᱜ ᱠᱷᱚᱱ ᱚᱲᱟᱜ ᱚᱲᱟᱜ ᱡᱮᱨᱮᱲ ᱯᱚᱛᱟᱣ ᱪᱷᱚᱪ ᱡᱚᱛᱚ ᱠᱟᱹᱢᱤ ᱜᱮ ᱟᱨ ᱛᱟᱪᱷᱟᱲᱟ ᱚᱲᱟᱜ ᱨᱮ ᱡᱚᱛᱚ ᱦᱚᱲ ᱫᱟᱠᱟ ᱱᱚᱣᱟ ᱠᱚ ᱞᱩ ᱥᱚᱝᱥᱟᱨ ᱨᱮᱭᱟᱜ ᱡᱟᱦᱟᱸ ᱛᱤᱱᱟᱹᱜ ᱠᱟᱹᱢᱤ ᱢᱮᱱᱟᱜᱼᱟ ᱡᱚᱛᱚ ᱠᱟᱹᱢᱤ ᱥᱟᱦᱟᱱ ᱟᱹᱜᱩ ᱯᱟᱞᱦᱟ ᱟᱹᱜᱩ ᱟᱨ ᱱᱮᱛᱟᱨ ᱫᱚ ᱜᱮᱥ ᱦᱩᱭᱟᱠᱟᱱᱟ ᱡᱮᱦᱮᱛᱩ ᱛᱳ ᱥᱟᱦᱟᱱ ᱥᱟᱠᱟᱢ ᱟᱹᱜᱩᱫᱚ ᱵᱟᱝ ᱦᱩᱭᱩᱜ ᱠᱟᱱᱟ ᱜᱮᱥ ᱛᱮᱜᱮ ᱤᱥᱤᱱ ᱦᱩᱭᱩᱜ ᱠᱟᱱᱟ ᱟᱨ ᱞᱟᱦᱟ ᱛᱮᱫᱚ ᱥᱟᱦᱟᱱ ᱠᱚ ᱟᱹᱜᱩ ᱠᱚ ᱪᱟᱞᱟᱜ ᱠᱟᱱ ᱛᱟᱦᱮᱸ ᱠᱟᱱᱟ ᱛᱳ ᱩᱱᱠᱩ ᱥᱚᱛᱮ ᱥᱟᱦᱟᱱ ᱠᱩ ᱟᱹᱜᱩ ᱦᱚᱧ ᱪᱟᱞᱟ ᱠᱟᱱ ᱛᱟᱸᱦᱮ ᱠᱟᱱᱟ ᱛᱳ ᱥᱚᱝᱥᱟᱨ ᱨᱮᱱᱟ ᱫᱚᱢᱮ ᱠᱟᱹᱢᱤ ᱜᱮ ᱛᱟᱦᱮᱱ ᱛᱟᱵᱚᱱᱟ ᱛᱳ ᱚᱱᱟᱠᱚ ᱡᱚᱛᱚ ᱠᱟᱹᱢᱤ ᱜᱮ ᱤᱧᱤᱧ ᱠᱟᱹᱢᱤ ᱟᱠᱟᱫᱟ ᱮᱢᱚᱱ ᱪᱮᱫ ᱠᱟᱹᱢᱤ ᱦᱚ ᱵᱟᱹᱪᱩ ᱟ ᱡᱮ ᱤᱧ ᱵᱟᱹᱧ ᱠᱟᱹᱢᱤ ᱟᱠᱟᱫᱟ ᱥᱳᱵ ᱠᱟᱹᱢᱤ ᱜᱮᱧ ᱠᱟᱹᱢᱤ ᱟᱠᱟᱫᱟ ᱟᱨ ᱚᱱᱟ ᱵᱟᱫ ᱠᱟᱛᱮ ᱠᱟᱹᱴᱤᱡ ᱠᱟᱹᱴᱤᱡ ᱜᱤᱫᱽᱨᱟᱹ ᱥᱤᱠᱷᱱᱟᱹᱛ ᱮᱢ ᱞᱟᱹᱜᱤᱫ ᱩᱱᱠᱩ ᱜᱤᱫᱽᱨᱟᱹ ᱤᱧ ᱴᱷᱮᱱ ᱯᱟᱲᱦᱟᱣ ᱠᱚ ᱦᱤᱡᱩ ᱠᱟᱱ ᱛᱮᱦᱮᱱᱟ ᱛᱳ ᱟᱨ ᱩᱱᱠᱩ ᱠᱚᱸ ᱜᱤᱫᱽᱨᱟᱹ ᱦᱚᱸ ᱤᱧᱤᱧ ᱯᱟᱲᱦᱟᱣ ᱮᱫ ᱠᱚ ᱛᱮᱦᱮ ᱠᱟᱱᱟ ᱟᱨ ᱩᱱᱠᱩ ᱜᱤᱫᱽᱨᱟᱹ ᱯᱟᱲᱦᱟᱣ ᱠᱮᱛᱮ ᱤᱧ ᱪᱷᱩᱴᱤ ᱠᱟᱛᱮ ᱤᱧ ᱦᱚᱧ ᱯᱟᱲᱦᱟ ᱠᱟᱱ ᱛᱮᱦᱮ ᱠᱟᱱᱟ ᱟᱨ ᱯᱟᱲᱦᱟᱣ ᱠᱟᱛᱮ ᱤᱥᱤᱱ ᱵᱟᱥᱟᱝ ᱚᱱᱟᱠᱚ ᱠᱟᱹᱢᱤ ᱠᱚᱧ ᱠᱟᱹᱢᱤᱮᱫ ᱛᱮᱦᱮᱠᱟᱱᱟ ᱟᱨ ᱛᱟᱪᱷᱟᱨᱟ ᱥᱚᱝᱥᱟᱨ ᱨᱮᱛᱚ ᱪᱟᱥ ᱪᱟᱥ ᱨᱮᱱᱟ ᱠᱟᱹᱢᱤ ᱦᱚᱸ ᱢᱮᱱᱟ ᱟ ᱛᱳ ᱪᱟᱥ ᱠᱟᱹᱢᱤ ᱦᱚᱧ ᱠᱟᱹᱢᱤᱭ ᱟᱠᱟᱫᱟ ᱦᱩᱲᱩ ᱨᱚᱦᱚᱭ ᱦᱩᱲᱩ ᱤᱨ ᱛᱚᱞ ᱦᱩᱲᱩ ᱫᱟᱞ ᱦᱚ ᱛᱟᱨᱯᱚᱨ ᱦᱩᱲᱩ ᱛᱤᱠᱤ ᱛᱤᱠᱤ ᱠᱟᱛᱮᱫ ᱛᱟᱹᱥᱤ ᱭᱟᱠᱚ ᱨᱚᱦᱚᱲ ᱟᱠᱚ ᱚᱱᱟᱠᱚᱦᱚ ᱡᱚᱛᱚ ᱞᱮᱠᱟᱜᱤᱧ ᱠᱟᱹᱢᱤᱭ ᱠᱟᱫᱟ ᱟᱨ

ᱯᱟᱲᱦᱟᱣ ᱪᱚᱞᱟᱠᱟᱞᱤᱱ ᱦᱚᱸ ᱤᱧ ᱜᱤᱫᱽᱨᱟᱹ ᱦᱚᱧ ᱯᱟᱲᱦᱟᱣ ᱵᱟᱲᱟ ᱯᱟᱲᱦᱟᱣ ᱟᱠᱟᱫ ᱠᱩᱣᱟ